ᱟᱵᱚ ᱡᱟᱞᱢᱟᱨ ᱵᱚᱱ ᱫᱚᱦᱚᱭᱮᱜ ᱠᱚᱣᱟ ᱟᱵᱚᱣᱟᱜ ᱥᱩᱵᱤᱥᱛᱟ ᱞᱟᱹᱜᱤᱫ ᱜᱮ ᱟᱵᱚ ᱱᱤᱛ ᱵᱚ ᱡᱟᱞᱢᱟᱨ ᱵᱚᱱ ᱫᱚᱦᱚᱭᱮᱜ ᱠᱚᱣᱟ ᱰᱟᱝᱨᱟ ᱨᱮ ᱜᱟᱹᱭ ᱨᱮ ᱢᱮᱨᱚᱢ ᱨᱮ ᱵᱷᱤᱰᱤ ᱨᱮ ᱥᱩᱠᱨᱤ ᱨᱮ ᱠᱟᱰᱟ ᱨᱮ ᱟᱫᱚ ᱩᱱᱠᱩ ᱠᱚᱵᱚᱱ ᱫᱚᱦᱚᱭᱮᱜ ᱠᱚᱣᱟ ᱛᱚ ᱩᱱᱠᱩ ᱠᱚᱫᱚ ᱵᱟᱵᱚᱱ ᱡᱚᱢ ᱦᱚᱪᱚᱭᱮᱜ ᱠᱚᱣᱟ ᱡᱚᱢ ᱦᱚᱪᱚ ᱠᱚᱣᱟ ᱪᱮᱫ ᱢᱟᱱᱮᱜᱮ ᱡᱮ ᱵᱩᱥᱩᱵ ᱵᱚᱱ ᱡᱚᱢ ᱦᱚᱪᱚᱭᱮᱜ ᱠᱚᱣᱟ ᱴᱟᱭᱤᱢ ᱵᱚᱱ ᱧᱟᱢᱫᱟ ᱟᱛᱤᱧ ᱵᱚᱱ ᱤᱫᱤᱭᱮᱫ ᱠᱚᱣᱟ ᱟᱹᱛᱤᱧ ᱵᱚᱱ ᱤᱫᱤᱭᱮᱜ ᱠᱚᱣᱟ ᱜᱟᱹᱭ ᱠᱚᱫᱚ ᱪᱮᱫ ᱦᱚᱯᱚᱱᱚᱜ ᱠᱟᱱᱟ ᱛᱚᱠᱷᱚᱱ ᱩᱱᱠᱩᱣᱟ ᱛᱚᱣᱟ ᱦᱚᱸ ᱵᱚᱱ ᱟᱠᱷᱨᱤᱧ ᱮᱫᱟ ᱩᱱᱠᱩᱣᱟᱜ ᱛᱳᱣᱟ ᱦᱚᱸ ᱵᱚᱱ ᱟᱠᱷᱨᱤᱧ ᱮᱫᱟ ᱟᱨ ᱡᱩᱫᱤ ᱵᱮᱥᱤ ᱧᱚᱹᱜ ᱡᱟᱦᱟᱱ ᱢᱟᱦᱟᱱ ᱢᱮᱱᱟᱜ ᱠᱚᱛᱟᱢᱟ ᱛᱚ ᱢᱤᱫᱴᱮᱡ ᱜᱟᱱ ᱟᱹᱠᱷᱨᱤᱧ ᱠᱟᱛᱮ ᱮᱢ ᱟᱢᱟᱜ ᱯᱚᱭᱥᱟ ᱦᱚᱸᱢ ᱡᱚᱜᱟᱲᱫᱟ ᱟᱨ ᱡᱚᱠᱷᱚᱱ ᱩᱱᱠᱩ ᱠᱚ ᱜᱩᱨᱤᱡᱟ ᱡᱚᱠᱷᱚᱱ ᱩᱱᱠᱩ ᱠᱚ ᱜᱩᱨᱤᱡᱟ ᱩᱱᱠᱩ ᱜᱩᱨᱤᱡ ᱵᱚᱱ ᱟᱵᱚ ᱵᱚᱱᱢᱟᱸᱫᱮ ᱨᱮᱵᱚᱱ ᱫᱚᱦᱚ ᱡᱟᱣᱨᱟᱫᱟ ᱢᱟᱸᱫᱮ ᱨᱮ ᱫᱚᱦᱚ ᱠᱟᱛᱮ ᱟᱵᱚ ᱵᱚᱱ ᱚᱱᱟ ᱨᱚᱦᱚᱲᱚᱜ ᱠᱟᱱᱟ ᱚᱱᱟ ᱠᱷᱮᱛ ᱵᱟᱲᱜᱮ ᱠᱚᱨᱮ ᱵᱚᱱ ᱪᱷᱤᱴᱠᱟᱹᱣ ᱟᱫᱟ ᱡᱮ ᱢᱤᱫᱴᱮᱡ ᱦᱳᱲᱳ ᱠᱷᱮᱛᱨᱮ ᱦᱩᱭᱱᱟ ᱜᱩᱦᱩᱢ ᱠᱷᱮᱛ ᱨᱮ ᱡᱮ ᱡᱟᱦᱟᱱᱟᱜ ᱟᱹᱞᱩ ᱵᱮᱸᱜᱟᱲ ᱠᱚᱨᱮ ᱵᱚᱱ ᱤᱭᱟᱹᱭᱫᱟ ᱟᱹᱞᱩ ᱵᱮᱸᱜᱟᱲ ᱠᱚᱨᱮᱜ ᱮᱨᱫᱟᱵᱚᱱ ᱮᱨ ᱫᱟᱵᱚᱱ ᱛᱚ ᱚᱱᱟ ᱫᱚ ᱟᱵᱚ ᱦᱚᱲᱢᱚ ᱨᱮ ᱟᱵᱚ ᱦᱚᱲᱢᱚ ᱨᱮᱭᱟᱜ ᱠᱷᱚᱛᱤ ᱵᱟᱝ ᱦᱩᱭᱩᱜ ᱠᱟᱱᱟ